ᱵᱷᱟᱨᱚᱛ ᱨᱮᱭᱟᱜ ᱨᱟᱡ ᱟᱹᱨᱤᱫᱚ ᱵᱟᱹᱧ ᱠᱩᱥᱤᱭᱟᱜ ᱜᱮᱭᱟ ᱪᱮᱫᱟᱜ ᱥᱮ ᱥᱟᱫᱷᱟᱨᱚᱱ ᱦᱚᱲ ᱜᱮᱠᱚ ᱜᱩᱡᱩᱜ ᱠᱟᱱᱟ ᱟᱨ ᱱᱮᱛᱟ ᱠᱚᱫᱚᱮᱥᱤ ᱨᱮᱠᱚ ᱫᱩᱲᱩᱵ ᱠᱚᱜ ᱠᱟᱱᱟ ᱟᱨ ᱠᱩᱥᱤᱭᱟᱜ ᱤᱧᱨᱮᱱ ᱠᱩᱥᱤ ᱨᱟᱡᱽᱟᱹᱨᱤ ᱱᱮᱛᱟ ᱫᱚ ᱢᱚᱫᱤ ᱠᱟᱱᱟᱭ ᱩᱱᱤ ᱥᱟᱶ ᱧᱟᱯᱟᱢ ᱫᱟᱲᱮᱭᱟᱜ ᱠᱷᱟᱱ ᱱᱚᱣᱟᱜᱤᱧ ᱠᱩᱞᱤᱭᱮᱭᱟ ᱡᱮ ᱟᱞᱮ ᱟᱛᱳᱨᱮ ᱫᱟᱜ ᱨᱮᱱᱟᱜ ᱵᱮᱵᱚᱥᱛᱟ ᱵᱟᱹᱱᱩᱜᱼᱟ ᱛᱚ ᱚᱱᱟ ᱨᱮᱱᱟᱜ ᱡᱟᱦᱟᱱᱟᱜ ᱚᱱᱟᱭ ᱵᱮᱵᱚᱥᱛᱟ ᱫᱟᱲᱤᱭᱟᱜ ᱢᱟ